ᱯᱷᱳᱱ ᱛᱮᱫᱚ ᱟᱹᱰᱤ ᱠᱤᱪᱷᱩ ᱜᱮ ᱜᱟᱱᱚᱜᱼᱟ ᱥᱮ ᱟᱹᱰᱤ ᱜᱮ ᱯᱷᱳᱱ ᱛᱮᱫᱚ ᱯᱷᱳᱱᱟᱢ ᱠᱷᱚᱵᱚᱨ ᱮᱢ ᱧᱟᱢᱟ ᱥᱮ ᱯᱷᱳᱱ ᱛᱮᱢ ᱨᱚᱯᱚᱲᱟ ᱥᱟᱺᱜᱤᱧ ᱨᱮ ᱛᱟᱦᱮᱱᱟᱭ ᱡᱟᱦᱟᱸᱭ ᱥᱟᱞᱟᱜ ᱩᱱᱤᱦᱚᱸ ᱵᱷᱤᱰᱤᱭᱳ ᱠᱚᱞ ᱞᱮᱠᱷᱟᱱᱮᱢ ᱧᱮᱞ ᱧᱟᱢᱮᱭᱟ ᱟᱨ ᱚᱲᱟᱜ ᱨᱮ ᱫᱩᱲᱩᱵ ᱫᱩᱲᱩᱰ ᱜᱮ ᱫᱮᱥ ᱵᱤᱫᱮᱥ ᱨᱮᱱᱟᱜ ᱠᱷᱚᱵᱚᱨ ᱧᱟᱢᱚᱜᱼᱟ ᱥᱮ ᱮᱱᱮᱡ ᱥᱮᱨᱮᱧ ᱧᱮᱞ ᱜᱟᱱᱚᱜᱼᱟ ᱟᱨ ᱚᱱᱞᱟᱭᱤᱱ ᱛᱮ ᱜᱮᱸᱫᱟ ᱚᱰᱟᱨ ᱜᱟᱱᱚᱜᱼᱟ ᱥᱮ ᱡᱚᱢᱟᱜ ᱚᱰᱟᱨ ᱜᱟᱱᱚᱜᱼᱟ ᱟᱨ ᱯᱷᱨᱚᱨᱚᱢ ᱠᱚᱦᱚᱸ ᱯᱷᱤᱞᱟᱯ ᱜᱟᱱᱚᱜᱼᱟ ᱟᱨ ᱟᱹᱰᱤ ᱥᱟᱺᱜᱤᱧ ᱨᱮᱱ ᱦᱚᱲ ᱠᱚ ᱥᱟᱶ ᱦᱚᱸ ᱧᱮᱯᱮᱞ ᱨᱚᱯᱚᱲ ᱦᱚᱸ ᱜᱟᱱᱚᱜᱼᱟ ᱥᱮ ᱟᱨ ᱯᱷᱳᱱ ᱛᱮᱫᱚ ᱚᱲᱟᱜ ᱨᱮ ᱫᱩᱲᱩᱵ ᱫᱩᱲᱩᱵ ᱜᱮ ᱟᱹᱰᱤ ᱠᱤᱠᱷᱩ ᱜᱮ ᱜᱟᱱᱚᱜᱼᱟ ᱟᱨ ᱚᱱᱟᱛᱮ ᱯᱷᱳᱱ ᱫᱚ ᱟᱹᱰᱤ ᱜᱮ ᱱᱟᱯᱟᱭᱟ ᱥᱮ ᱟᱹᱰᱤ ᱜᱮ ᱥᱩᱡᱩᱠᱟ ᱚᱱᱟᱛᱮ ᱚᱲᱟᱜ ᱨᱮ ᱫᱩᱲᱩᱵ ᱫᱩᱲᱩᱵ ᱜᱮ ᱡᱚᱛᱚ ᱠᱤᱪᱷᱩ ᱧᱮᱞᱟᱢ